ᱟᱞᱮ ᱱᱚᱣᱟ ᱵᱷᱟᱨᱚᱛ ᱫᱤᱥᱚᱢ ᱨᱮᱫᱚ ᱚᱱᱠᱟ ᱯᱟᱲᱦᱟᱜ ᱨᱮᱱᱟᱜ ᱵᱮᱵᱚᱥᱛᱷᱟ ᱫᱚ ᱵᱟᱹᱱᱩᱜᱼᱟ ᱪᱮᱫᱟᱜ ᱮᱱᱛᱮᱫ ᱱᱚᱣᱟ ᱠᱚᱨᱮ ᱫᱚ ᱚᱱᱠᱟᱱ ᱦᱟᱭ ᱥᱠᱩᱞ ᱥᱮ ᱦᱳᱴᱮᱞ ᱠᱚᱫᱚ ᱵᱟᱹᱱᱩᱜ ᱠᱟᱫᱟ ᱱᱚᱣᱟ ᱤᱭᱟᱹᱛᱮ ᱮᱴᱟᱜ ᱫᱤᱥᱚᱢ ᱠᱚᱨᱮ ᱫᱚ ᱢᱚᱡᱽ ᱞᱟᱹᱴᱩ ᱢᱚᱡᱽ ᱢᱚᱡᱽ ᱞᱟᱹᱴᱩ ᱞᱟᱹᱴᱩ ᱥᱠᱩᱞ ᱠᱚ ᱢᱮᱱᱟᱜᱼᱟ ᱚᱱᱟ ᱤᱭᱟᱹᱛᱮ ᱯᱟᱲᱦᱟᱜ ᱨᱮᱱᱟᱜ ᱫᱚ ᱟᱹᱰᱤ ᱥᱩᱵᱤᱫᱷᱟ ᱜᱮᱭᱟ ᱱᱚᱣᱟ ᱤᱭᱟᱹᱛᱮ ᱱᱚᱣᱟ ᱟᱞᱮ ᱵᱷᱟᱨᱚᱛ ᱫᱤᱥᱚᱢ ᱨᱮᱱ ᱫᱚ ᱵᱟᱨᱦᱮ ᱯᱟᱲᱦᱟᱜ ᱥᱮ ᱵᱮᱵᱚᱥᱛᱷᱟ ᱠᱟᱛᱮᱫ ᱦᱚᱸ ᱵᱟᱞᱮ ᱪᱟᱞᱟᱣ ᱫᱟᱲᱮᱭᱟᱜᱼᱟ ᱟᱫᱚ ᱚᱱᱟ ᱤᱭᱟᱹᱛᱮ ᱱᱚᱣᱟ ᱵᱷᱟᱨᱚᱛ ᱫᱤᱥᱚᱢ ᱨᱮᱫᱚ ᱩᱱᱟᱹᱜ ᱯᱟᱲᱦᱟᱜ ᱨᱮᱱᱟᱜ ᱠᱩᱨᱩᱢᱩᱴᱩ ᱢᱮᱱᱟᱜ ᱛᱟᱞᱮ ᱨᱮᱦᱚᱸ ᱮᱱᱛᱮᱫ ᱵᱟᱞᱮ ᱵᱮᱵᱚᱥᱛᱷᱟ ᱫᱟᱲᱮᱜ ᱠᱟᱱᱟ ᱟᱨ ᱮᱴᱟᱜ ᱫᱤᱥᱚᱢ ᱠᱚᱨᱮ ᱫᱚ ᱥᱠᱩᱞ ᱠᱚ ᱥᱩᱨ ᱥᱩᱨ ᱥᱩᱯᱩᱨ ᱥᱩᱯᱩᱨ ᱦᱮᱱᱟᱜ ᱛᱮ ᱚᱱᱟ ᱠᱚᱨᱮᱫᱚ ᱢᱚᱡᱽ ᱯᱟᱲᱦᱟᱣ ᱦᱩᱭᱩᱜᱼᱟ ᱥᱮ ᱵᱮᱵᱚᱥᱛᱷᱟ ᱢᱮᱱᱟᱜ ᱠᱟᱫᱟ